ᱤᱧ ᱫᱚ ᱤᱞᱤᱥ ᱦᱟᱹᱠᱩ ᱡᱚᱢᱤᱧ ᱠᱩᱥᱤ ᱟᱠᱚᱣᱟ ᱤᱞᱤᱥ ᱦᱟᱹᱠᱩ ᱫᱚ ᱵᱮᱥ ᱴᱮᱥᱴ ᱦᱚᱸ ᱢᱚᱡᱽ ᱜᱮ ᱵᱩᱡᱷᱟᱹᱜ ᱛᱟᱠᱚᱣᱟ ᱛᱟᱨᱯᱚᱨᱮ ᱤᱞᱤᱥ ᱦᱟᱹᱠᱩ ᱫᱚ ᱟᱭᱢᱟ ᱨᱚᱠᱚᱢ ᱩᱛᱩ ᱠᱟᱛᱮᱫ ᱠᱚ ᱥᱤᱵᱤᱞᱟ ᱦᱮᱸ ᱵᱷᱟᱡᱟ ᱦᱚᱸᱠᱚ ᱵᱷᱟᱡᱟ ᱠᱚᱣᱟ ᱛᱟᱨᱯᱚᱨᱮ ᱤᱧ ᱫᱩᱧ ᱩᱛᱩ ᱠᱚᱣᱟ ᱳᱭ ᱱᱟᱲᱠᱮᱞ ᱮᱠᱴᱩ ᱵᱟᱴᱟ ᱥᱚᱨᱥᱮ ᱵᱟᱴᱟ ᱚᱱᱟᱜᱮ ᱮᱠᱴᱩ ᱤᱧ ᱫᱚ ᱵᱷᱟᱯᱟ ᱠᱟᱛᱮᱫ ᱤᱧ ᱩᱛᱩ ᱠᱚᱣᱟ ᱟᱨ ᱩᱱᱠᱩ ᱫᱚ ᱡᱚᱢ ᱤᱧ ᱫᱚ ᱢᱚᱡᱽ ᱜᱤᱧ ᱵᱩᱡᱷᱟᱹᱣᱟ ᱟᱨ ᱥᱟᱫᱷᱟᱨᱚᱱ ᱦᱚᱲ ᱫᱚ ᱡᱚᱢ ᱠᱚᱜᱮᱭᱟ ᱠᱚ ᱮᱢᱱᱤ ᱠᱟᱹᱴᱤᱪ ᱦᱟᱹᱠᱩ ᱠᱚ ᱡᱚᱢ ᱠᱚᱣᱟ ᱨᱩᱭ ᱠᱟᱛᱞᱟ ᱦᱟᱹᱠᱩ ᱠᱚ ᱠᱩᱥᱤᱭᱟᱠᱚ ᱜᱮᱭᱟ ᱪᱚᱲᱜᱚᱡ ᱜᱟᱹᱲᱟᱹᱭ ᱦᱚᱸᱠᱚ ᱠᱩᱥᱤᱭᱟᱠᱚ ᱜᱮᱭᱟ ᱦᱮᱸ ᱫᱤᱠᱩ ᱜᱮᱛᱚ ᱤᱧᱫᱚ ᱦᱟᱹᱠᱩ ᱢᱚᱫᱽᱫᱷᱮ ᱨᱮᱫᱚ ᱱᱤᱠᱩ ᱜᱮ ᱵᱚᱞᱮ ᱥᱟᱫᱷᱟᱨᱚᱱ ᱦᱚᱲ ᱫᱚᱠᱚ ᱠᱩᱥᱤᱭᱟᱠᱚᱣᱟ